ᱟᱵᱚ ᱫᱚ ᱪᱤᱛᱟᱹᱨ ᱵᱷᱤᱛ ᱨᱮ ᱪᱤᱛᱟᱹᱨ ᱟᱸᱠᱟᱣ ᱥᱚᱢᱚᱭ ᱟᱹᱰᱤᱜᱟᱱ ᱞᱟᱹᱠᱛᱤ ᱡᱤᱱᱤᱥ ᱠᱚᱵᱚᱱ ᱟᱸᱠᱟᱣᱟ ᱟᱫᱚᱢ ᱦᱚᱲ ᱫᱚ ᱟᱭᱢᱟ ᱨᱚᱠᱚᱢ ᱱᱤᱡᱮ ᱛᱮᱦᱚᱸ ᱠᱚ ᱟᱸᱠᱟᱣᱟ ᱟᱨ ᱟᱫᱚᱢ ᱦᱚᱲ ᱫᱚ ᱯᱷᱟᱨᱢᱟ ᱧᱮᱞ ᱠᱟᱛᱮᱫ ᱨᱮᱦᱚᱸ ᱪᱤᱛᱟᱹᱨ ᱠᱚ ᱟᱸᱠᱟᱣᱟ ᱚᱱᱟ ᱠᱚ ᱟᱸᱠᱟᱣ ᱠᱟᱛᱮᱫ ᱡᱮᱢᱚᱱ ᱟᱫᱚᱢ ᱦᱚᱲ ᱫᱚ ᱠᱷᱟᱛᱟ ᱠᱚᱞᱚᱢ ᱠᱷᱟᱛᱟ ᱠᱚᱞᱚᱢ ᱤᱭᱟᱹ ᱠᱟᱛᱮᱫ ᱥᱠᱮᱪ ᱠᱚᱦᱚᱸ ᱠᱚ ᱵᱮᱱᱟᱣᱟ ᱟᱨ ᱟᱫᱚᱢ ᱦᱚᱲ ᱫᱚ ᱯᱷᱟᱨᱢᱟ ᱠᱚ ᱧᱮᱞ ᱠᱟᱛᱮᱫ ᱨᱮᱦᱚᱸ ᱠᱚ ᱵᱮᱱᱟᱣᱟ ᱟᱨ ᱯᱮᱱᱥᱤᱞ ᱨᱟᱵᱟᱨ ᱨᱚᱝ ᱱᱚᱣᱟ ᱠᱚ ᱞᱟᱹᱠᱛᱤᱜᱼᱟ ᱪᱤᱛᱟᱹᱨ ᱟᱸᱠᱟᱣ ᱞᱟᱹᱜᱤᱫ ᱫᱚ